ᱦᱮᱞᱳ ᱦᱮᱸ ᱞᱟᱹᱭᱢᱮ ᱟᱪᱪᱷᱟ ᱡᱷᱟᱲᱜᱨᱟᱢ ᱡᱮᱞᱟ ᱞᱟᱹᱭ ᱞᱮᱠᱷᱟᱱ ᱫᱚ ᱮᱴᱟᱜ ᱮᱴᱟᱜ ᱡᱮᱞᱟ ᱠᱷᱚᱱᱟᱜ ᱱᱤᱴᱳᱜ ᱫᱚ ᱥᱟᱱᱛᱟᱲᱤ ᱛᱮ ᱚᱞᱚᱜ ᱯᱟᱲᱦᱟᱜ ᱫᱚ ᱟᱹᱰᱤ ᱜᱟᱱ ᱜᱮ ᱞᱟᱦᱟ ᱤᱫᱤ ᱟᱠᱟᱱᱟ ᱡᱮᱞᱮᱠᱟ ᱡᱮᱢᱚᱱ ᱮᱠᱫᱚᱢ ᱠᱟᱹᱴᱤᱡ ᱪᱟᱱᱟᱪ ᱥᱮ ᱯᱨᱟᱭᱢᱟᱨᱤ ᱥᱠᱩᱞ ᱠᱚᱨᱮᱫ ᱠᱷᱚᱱ ᱮᱦᱚᱵ ᱠᱟᱛᱮᱫ ᱮᱠᱫᱚᱢ ᱪᱮᱛᱟᱱ ᱛᱷᱚᱠ ᱡᱮᱜᱮᱫ ᱵᱤᱫᱽᱫᱟᱹᱜᱟᱲ ᱫᱷᱟᱹᱨᱤᱡᱟᱜ ᱚᱞᱚᱜ ᱯᱟᱲᱦᱟᱣ ᱵᱮᱥ ᱞᱮᱛᱟᱲ ᱟᱠᱟᱱᱟ ᱜᱤᱫᱽᱨᱟᱹ ᱠᱚᱦᱚᱸ ᱵᱮᱥ ᱱᱚᱣᱟ ᱨᱮ ᱨᱟᱹᱥᱠᱟᱹ ᱠᱚ ᱥᱚᱫᱚᱨᱮᱫᱟ ᱦᱮᱸᱥᱮ ᱤᱥᱠᱩᱞ ᱠᱚᱦᱚᱸ ᱤᱥᱠᱩᱞ ᱠᱚᱦᱚᱸ ᱚᱱᱠᱟ ᱜᱮ ᱜᱤᱫᱽᱨᱟᱹ ᱠᱚ ᱡᱟᱦᱟᱸ ᱠᱚ ᱢᱤᱰᱤᱭᱟᱢ ᱛᱮ ᱨᱟᱠᱟᱵ ᱦᱤᱡᱩᱜ ᱠᱟᱱᱟ ᱚᱱᱠᱟ ᱜᱮᱠᱚ ᱵᱷᱚᱨᱛᱤᱜ ᱠᱟᱱᱟ ᱮᱱᱨᱮᱦᱚᱸ ᱠᱤᱪᱷᱩ ᱠᱤᱪᱷᱩ ᱟᱱᱟᱴ ᱫᱚ ᱢᱮᱱᱟᱜ ᱜᱮᱭᱟ ᱦᱮᱸ ᱥᱮ ᱚᱞᱚᱜ ᱯᱟᱲᱦᱟᱣ ᱞᱮᱛᱟᱲ ᱪᱟᱞᱟᱜ ᱠᱟᱱ ᱨᱮᱦᱚᱸ ᱠᱤᱪᱷᱩ ᱟᱱᱟᱴ ᱫᱚ ᱧᱮᱞᱚᱜᱚᱜ ᱠᱟᱱᱟ ᱚᱱᱟ ᱠᱚᱫᱚ ᱪᱮᱫ ᱞᱮᱠᱟ ᱢᱟᱪᱮᱫ

ᱚᱱᱟ ᱫᱚ ᱞᱟᱹᱭ ᱞᱮᱠᱷᱟᱱ ᱫᱚ ᱡᱷᱟᱲᱜᱨᱟᱢ ᱡᱮᱞᱟ ᱨᱮᱭᱟᱜ ᱡᱚᱛᱚ ᱟᱴᱴᱤ ᱵᱞᱚᱠ ᱨᱮᱜᱮ ᱦᱩᱭᱩᱜ ᱠᱟᱱᱟ ᱫᱚᱥ ᱵᱟᱨᱚᱴᱤ ᱜᱟᱱ ᱦᱟᱭ ᱤᱥᱠᱩᱞ ᱢᱮᱱᱟᱜᱼᱟ ᱯᱨᱟᱭᱢᱟᱨᱤ ᱤᱥᱠᱩᱞ ᱦᱚᱸ ᱢᱮᱱᱟᱜᱼᱟ ᱚᱱᱠᱟ ᱜᱮ ᱯᱚᱱᱨᱚ ᱠᱩᱲᱤ ᱴᱤ ᱜᱟᱱ ᱟᱨ ᱱᱮ ᱦᱟᱞᱮ ᱡᱷᱟᱲᱜᱨᱟᱢ ᱨᱮ ᱱᱟᱣᱟ ᱤᱭᱩᱱᱤᱵᱷᱟᱨᱥᱤᱴᱤ ᱥᱟᱫᱷᱩᱨᱟᱢᱪᱟᱸᱫᱽ ᱢᱩᱨᱢᱩ ᱤᱭᱩᱱᱤᱵᱷᱟᱨᱥᱤᱴᱤ ᱚᱸᱰᱮ ᱥᱟᱱᱛᱟᱲ ᱛᱮᱜᱮ ᱮᱢᱹ ᱮᱹ ᱪᱟᱞᱟᱜ ᱠᱟᱱᱟ ᱢᱤᱭᱩᱡᱤᱠ ᱰᱮᱱᱥ ᱠᱳᱨᱥ ᱠᱚᱦᱚᱸ ᱪᱟᱞᱟᱜ ᱠᱟᱱᱟ ᱥᱚᱨᱵᱚ ᱯᱚᱨᱤ ᱞᱟᱹᱭ ᱞᱮᱠᱷᱟᱱ ᱚᱞᱚᱜ ᱯᱟᱲᱦᱟᱜ ᱫᱚ ᱞᱮᱛᱟᱲ ᱟᱠᱟᱱ ᱜᱮᱭᱟ ᱟᱨ ᱯᱩᱛᱷᱤ ᱠᱚ ᱤᱫᱤ ᱠᱟᱛᱮᱫ ᱢᱮᱱ ᱞᱮᱠᱷᱟᱱ ᱚᱱᱠᱟ ᱮᱵᱮᱹᱞᱮᱹᱵᱮᱹᱞ ᱫᱚᱦᱟᱜ ᱵᱟᱝ ᱧᱟᱢᱚᱜᱚᱜ ᱠᱟᱱᱟ ᱮᱱᱨᱮᱦᱚᱸ ᱥᱟᱱᱟᱢ ᱠᱚᱛᱮ ᱜᱮᱞᱮ ᱨᱤᱠᱟᱹᱭᱮᱫᱟ ᱱᱚᱣᱟ ᱨᱮᱭᱟᱜ ᱚᱵᱷᱟᱵᱽ ᱯᱩᱨᱚᱱ ᱨᱮᱱᱟᱜ ᱟᱨ ᱠᱤ ᱦᱮᱸ ᱥᱮ

ᱟᱨ ᱡᱚᱛᱚ ᱠᱷᱚᱱᱟᱜ ᱵᱟᱹᱲᱛᱤ ᱞᱟᱹᱭ ᱞᱮᱠᱷᱟᱱ ᱫᱚ ᱚᱱᱟ ᱫᱚ ᱟᱞᱮ ᱵᱤᱱᱯᱩᱨ ᱱᱚᱣᱟ ᱡᱟᱦᱟᱸ ᱴᱩ ᱵᱞᱚᱠ ᱚᱱᱟ ᱟᱱᱰᱟᱨ ᱨᱮᱜᱮ ᱵᱟᱹᱲᱛᱤ ᱧᱚᱜ ᱱᱚᱣᱟ ᱚᱞᱚᱜ ᱯᱟᱲᱦᱟᱣ ᱤᱫᱤ ᱠᱟᱛᱮᱫ ᱫᱚ ᱪᱮᱫ ᱠᱚ ᱨᱟᱹᱥᱠᱟᱹ ᱠᱚ ᱥᱚᱫᱚᱨᱮᱫᱟ ᱟᱨᱠᱤ